ᱥᱮᱫᱟᱭᱟᱜ ᱡᱤᱱᱤᱥ ᱠᱚᱫᱚ ᱟᱹᱰᱤ ᱢᱩᱞᱞᱚᱵᱟᱱ ᱡᱤᱱᱤᱥ ᱠᱟᱱᱟ ᱚᱱᱟ ᱠᱚ ᱫᱚ ᱱᱟᱦᱟᱜ ᱡᱩᱜᱽ ᱞᱟᱜᱟᱛ ᱛᱮᱫᱚ ᱟᱹᱰᱤ ᱫᱟᱢᱟᱱ ᱡᱤᱱᱤᱥ ᱠᱟᱱᱟ ᱥᱮᱫᱟᱭᱟᱜ ᱯᱩᱭᱥᱟᱹ ᱠᱚ ᱡᱟᱦᱟᱸ ᱢᱮᱱᱟᱜᱼᱟ ᱚᱱᱟ ᱠᱚ ᱱᱤᱛᱚᱜᱼᱟ ᱡᱩᱜᱽ ᱨᱮ ᱵᱟᱲᱟᱭ ᱞᱟᱹᱜᱤᱫ ᱠᱷᱟᱱ ᱫᱚ ᱚᱱᱟ ᱨᱮᱱᱟᱜ ᱯᱟᱣᱟᱨ ᱠᱚ ᱵᱟᱲᱟᱭ ᱞᱟᱹᱜᱤᱫ ᱠᱷᱟᱱ ᱫᱚ ᱟᱫᱣᱟ ᱪᱟᱣᱞᱮ ᱠᱚ ᱫᱷᱩᱵᱤ ᱜᱷᱟᱥ ᱠᱚ ᱱᱚᱜᱼᱚᱸᱭ ᱱᱚᱝᱠᱟᱱᱟᱜ ᱠᱚ ᱛᱮᱠᱚ ᱵᱟᱰᱟᱭᱚᱜᱼᱟ ᱚᱱᱟ ᱫᱚ ᱛᱤᱱᱟᱹᱜ ᱯᱟᱣᱟᱨᱟ ᱛᱤᱱᱟᱹᱜ ᱫᱟᱢᱟ ᱚᱱᱠᱟ ᱚᱱᱟ ᱤᱫᱤ ᱠᱟᱛᱮᱫ ᱚᱱᱟ ᱫᱚ ᱵᱟᱰᱟᱭᱚᱜᱼᱟ ᱟᱨ ᱚᱠᱟ ᱫᱷᱤᱨᱤ ᱨᱮ ᱛᱤᱱᱟᱹᱜ ᱯᱟᱨᱥᱮᱱᱴ ᱢᱮᱬᱦᱮᱫ ᱠᱚ ᱢᱮᱱᱟᱜᱼᱟ ᱛᱤᱱᱟᱹᱜ ᱯᱟᱨᱥᱮᱱᱴ ᱛᱟᱵᱟ ᱠᱚ ᱢᱮᱱᱟᱜᱼᱟ ᱚᱱᱟ ᱠᱚ ᱵᱟᱲᱟᱭ ᱞᱟᱹᱜᱤᱫ ᱨᱮᱱᱟᱜ ᱦᱚᱸ ᱢᱤ ᱢᱤᱫᱴᱟᱝ ᱛᱚᱦᱚᱨ ᱢᱮᱱᱟᱜ ᱜᱮᱭᱟ ᱚᱱᱟ ᱠᱚ ᱫᱚ ᱵᱟᱰᱟᱭ ᱡᱚᱝ ᱞᱟᱹᱜᱤᱫ ᱫᱚ ᱟᱹᱰᱤ ᱞᱮᱜᱽ ᱜᱮᱭᱟ ᱟᱨ ᱯᱩᱭᱥᱟᱹ ᱠᱚ ᱩᱱ ᱫᱤᱱᱟᱜ ᱥᱮᱫᱟᱭ ᱯᱩᱭᱥᱟᱹ ᱠᱚ ᱵᱟᱰᱟᱭ ᱡᱚᱝ ᱨᱮᱱᱟᱜ ᱫᱚ ᱚᱱᱮ ᱡᱟᱦᱟᱸ ᱚᱱᱟ ᱠᱚᱨᱮᱱᱟᱜ ᱥᱟᱞ ᱛᱟᱦᱮᱱᱟ ᱚᱠᱟ ᱥᱟᱞ ᱨᱮ ᱚᱠᱟ ᱯᱩᱭᱥᱟᱹ ᱵᱮᱱᱟᱣ ᱞᱮᱱᱟ ᱚᱱᱟ ᱠᱚᱫᱚ ᱩᱱ ᱫᱤᱱ ᱫᱚ ᱨᱟᱡᱟ ᱨᱟᱹᱱᱤ ᱠᱚ ᱠᱚ ᱛᱟᱦᱮᱸᱜ ᱠᱟᱱᱟ ᱛᱟᱦᱮᱸᱜᱼᱟ ᱩᱱᱠᱩ ᱨᱟᱡᱟ ᱨᱟᱹᱱᱤ ᱠᱚᱨᱮᱱᱟᱜ ᱵᱟᱰᱟᱭ ᱩᱯᱨᱩᱢ ᱦᱚᱸ ᱛᱟᱦᱮᱱᱟ ᱛᱮ ᱚᱠᱟ ᱥᱟᱞ ᱨᱮ ᱚᱠᱚᱭ ᱨᱟᱡᱟ ᱛᱟᱦᱮᱸ ᱠᱟᱱᱟᱭ ᱚᱱᱟ ᱠᱚ ᱚᱱᱟ ᱫᱚ ᱵᱟᱲᱟᱭᱚᱜᱼᱟ ᱚᱱᱟ ᱤᱫᱤ ᱠᱟᱛᱮᱫ ᱜᱮ ᱚᱱᱟ ᱠᱚᱫᱚ ᱚᱱᱮ ᱚᱱᱠᱟ ᱞᱮᱠᱟ ᱛᱮ ᱦᱚᱸ ᱵᱟᱲᱟᱭ ᱛᱟᱦᱮᱱᱟ